ᱤᱧ ᱫᱚ ᱵᱟᱲᱜᱮ ᱨᱮ ᱵᱟᱜᱽᱣᱟᱱ ᱜᱮ ᱵᱷᱟᱜᱮ ᱞᱮᱠᱟᱛᱮᱧ ᱠᱩᱥᱤᱭᱟᱜᱼᱟ ᱪᱮᱫᱟᱜ ᱥᱮ ᱵᱟᱲᱜᱮ ᱨᱮ ᱵᱟᱜᱟᱱ ᱞᱮᱠᱷᱟᱱ ᱫᱚ ᱫᱟᱜ ᱨᱮᱭᱟᱜ ᱥᱩᱵᱤᱫᱟ ᱢᱮᱱᱟᱜᱼᱟ ᱯᱟᱢᱯ ᱥᱮᱴ ᱨᱮᱭᱟᱜ ᱥᱩᱵᱤᱫᱟ ᱢᱮᱱᱟᱜᱼᱟ ᱟᱨ ᱨᱟᱪᱟ ᱨᱮᱭᱟᱜ ᱵᱟᱜᱽᱣᱟᱱ ᱞᱮᱠᱷᱟᱡ ᱫᱚ ᱜᱟᱱᱚᱜ ᱜᱮᱭᱟ ᱢᱮᱱᱠᱷᱟᱱ ᱠᱚᱸᱰᱷᱟ ᱦᱚᱛᱚᱫ ᱥᱮ ᱢᱟᱞᱦᱟᱱ ᱮᱢᱟᱱ ᱛᱮᱭᱟᱜ ᱵᱟᱜᱽᱣᱟᱱᱚᱜ ᱜᱮᱭᱟ ᱢᱮᱱᱠᱷᱟᱱ ᱥᱤᱢ ᱥᱩᱠᱨᱤ ᱢᱤᱦᱩᱸ ᱢᱮᱨᱚᱢ ᱨᱮᱭᱟᱜ ᱚᱛᱛᱟᱪᱟᱨ ᱦᱩᱭ ᱫᱟᱲᱮᱭᱟᱜᱼᱟ ᱚᱱᱟᱛᱮ ᱴᱨᱮᱥ ᱵᱟᱜᱽᱣᱟᱱ ᱥᱮ ᱵᱟᱲᱜᱮ ᱨᱮ ᱵᱟᱜᱽᱣᱟᱱ ᱜᱮ ᱟᱹᱰᱤ ᱵᱷᱟᱹᱜᱤ ᱞᱮᱠᱟᱛᱤᱧ ᱵᱩᱡᱷᱟᱹᱣᱟ ᱵᱟᱲᱜᱮ ᱨᱮ ᱵᱟᱜᱟᱱ ᱞᱮᱠᱷᱟᱱ ᱫᱚ ᱟᱭᱢᱟ ᱨᱚᱠᱚᱢ ᱵᱟᱜᱽᱣᱟᱱᱮᱢ ᱞᱟᱜᱟᱣ ᱫᱟᱲᱮᱭᱟᱜᱼᱟ ᱡᱮᱞᱮᱠ ᱡᱟᱹᱱᱩᱱ ᱵᱟᱜᱟᱱ ᱦᱚᱛᱚᱫ ᱵᱟᱜᱟᱱ ᱩᱞ ᱵᱟᱜᱟᱱ ᱟᱭᱢᱟ ᱨᱚᱠᱚᱢ ᱡᱚ ᱛᱮᱭᱟᱜ ᱵᱟᱜᱟᱱ ᱚᱱᱟ ᱵᱟᱜᱽᱣᱟᱱ ᱠᱷᱚᱱ ᱟᱭᱢᱟ ᱨᱚᱠᱚᱢ ᱡᱚ ᱧᱟᱢᱚᱜᱼᱟ ᱚᱱᱟ ᱡᱚ ᱥᱚᱝᱥᱟᱨ ᱨᱮᱭᱟᱜ ᱟᱭᱢᱟ ᱠᱟᱹᱢᱤ ᱨᱮ ᱞᱟᱜᱟᱜᱼᱟ ᱥᱮ ᱚᱱᱟ ᱡᱚ ᱟᱹᱠᱷᱨᱤᱧ ᱠᱟᱛᱮ ᱟᱢᱟᱜ ᱡᱤᱭᱚᱱᱮᱢ ᱠᱷᱟᱸᱰᱟᱣ ᱫᱟᱲᱮᱭᱟᱜᱼᱟ ᱥᱚᱝᱥᱟᱨᱮᱢ ᱪᱟᱞᱟᱣ ᱫᱟᱲᱮᱭᱟᱜᱼᱟ ᱟᱭᱢᱟ ᱨᱚᱠᱚᱢᱟᱜ ᱥᱚᱢᱚᱥᱥᱟ ᱥᱚᱢᱟᱫᱷᱟᱱᱮᱢ ᱴᱮᱠᱟᱣ ᱫᱟᱲᱮᱭᱟᱜᱼᱟ ᱚᱱᱟᱢ ᱴᱮᱨᱮᱥ ᱵᱟᱜᱽᱣᱟᱱ ᱥᱮ ᱵᱟᱲᱜᱮ ᱨᱮ ᱵᱟᱜᱽᱣᱟᱱ ᱫᱚ ᱡᱚᱛᱚ ᱠᱷᱚᱱ ᱢᱚᱡᱽ ᱜᱮᱭᱟ ᱟᱨ ᱴᱨᱮᱥ ᱵᱟᱜᱽᱣᱟᱱ ᱮᱠᱟᱞᱟᱱᱟᱜ ᱞᱟᱹᱠᱛᱤ ᱢᱮᱱᱟᱜᱼᱟ